ᱠᱩᱞᱤᱭᱮᱢ ᱡᱮ ᱪᱮᱫᱟᱜ ᱱᱤᱛ ᱦᱚᱸ ᱠᱮᱵᱽ ᱵᱟᱝ ᱦᱤᱡᱩᱜ ᱠᱟᱱᱟ ᱛᱤᱱᱟᱹᱜ ᱚᱠᱛᱚ ᱵᱤᱞᱚᱢᱮᱱᱟ ᱢᱟ ᱞᱟᱹᱭ ᱢᱮ ᱦᱟᱞᱚᱛ ᱟᱢ ᱟᱢᱟᱜ ᱞᱟᱦᱟᱨᱮ ᱵᱩᱠ ᱟᱠᱟᱱ ᱠᱮᱵᱽ ᱳᱴᱳ ᱞᱟ ᱜᱤᱫ ᱟ ᱰᱤ ᱜᱷᱟ ᱲᱤᱡ ᱮᱢ ᱛᱟᱸᱜᱤᱭᱟᱠᱟᱫᱟ ᱪᱮᱫᱟᱜ ᱱᱚᱣᱟ ᱟ ᱰᱤ ᱜᱷᱟ ᱲᱤᱡ ᱚᱠᱛᱚᱭ ᱦᱟᱛᱟᱣᱮᱫᱟ ᱚᱱᱟ ᱵᱟᱰᱟᱭ ᱞᱟ ᱜᱤᱫ ᱰᱟᱭᱵᱷᱚᱨ ᱯᱷᱳᱱ ᱟᱭ ᱢᱮ ᱟᱢ ᱛᱤᱱᱟᱹᱜ ᱚᱠᱛᱚ ᱦᱟ ᱵᱤᱡ ᱮᱢ ᱛᱟᱸᱜᱤ ᱟᱠᱟᱫᱟ ᱚᱱᱟ ᱞᱟᱹᱭ ᱢᱮ